ᱢᱟᱲᱟᱝ ᱫᱚ ᱪᱩᱞᱦᱟᱹ ᱨᱮ ᱥᱮᱸᱜᱮᱞ ᱤᱧ ᱡᱩᱞᱟ ᱤᱱᱟ ᱯᱚᱨᱮ ᱠᱟᱹᱱᱛᱤᱧ ᱪᱚᱫᱟᱭᱟ ᱤᱱᱟᱹ ᱯᱚᱨᱮ ᱠᱟᱹᱱᱛᱤᱧ ᱞᱚᱞᱚ ᱚᱪᱚᱣᱟᱜᱼᱟ ᱟᱨ ᱥᱩᱱᱩᱢᱤᱧ ᱫᱩᱞᱟ ᱤᱱᱟᱹ ᱯᱚᱨᱮ ᱥᱩᱱᱩᱢᱤᱧ ᱞᱚᱞᱚ ᱚᱪᱚᱣᱟᱜᱼᱟ ᱟᱨ ᱯᱮᱸᱭᱟᱡᱽ ᱠᱚ ᱢᱟᱹᱨᱤᱡ ᱠᱚ ᱚᱱᱟ ᱠᱚ ᱜᱮᱫ ᱴᱷᱤᱠ ᱠᱟᱛᱮᱫ ᱚᱱᱟ ᱠᱚᱧ ᱯᱷᱳᱲᱟᱱᱟᱜᱼᱟ ᱛᱟᱭᱚᱢ ᱠᱟᱹᱴᱤᱡ ᱜᱷᱟᱱᱴᱟ ᱵᱟᱲᱟ ᱠᱟᱛᱮ ᱚᱱᱟᱧ ᱨᱚᱜᱚ ᱚᱪᱚᱣᱟᱜᱼᱟ ᱟᱨ ᱤᱱᱟᱹ ᱯᱚᱨᱮ ᱡᱤᱡ ᱤᱧ ᱮᱢᱟ ᱟᱨ ᱜᱷᱟᱱᱴᱟ ᱵᱟᱲᱟ ᱧᱚᱜ ᱟᱹᱧ ᱟᱨ ᱤᱱᱟᱹ ᱯᱚᱨᱮ ᱵᱩᱞᱩᱝ ᱤᱧ ᱮᱢᱟᱜᱟᱜᱼᱟ ᱟᱨ ᱠᱟᱹᱴᱤᱡ ᱨᱩᱱ ᱧᱚᱜ ᱦᱚᱪᱚᱣᱟᱜ ᱟᱹᱧ ᱡᱤᱞ ᱠᱚ ᱟᱨ ᱤᱱᱟᱹ ᱯᱚᱨᱮ ᱢᱚᱥᱞᱟ ᱠᱚᱧ ᱮᱢᱟᱜᱟᱜᱼᱟ ᱟᱨ ᱦᱚᱧ ᱜᱷᱟᱱᱴᱟ ᱵᱟᱲᱟ ᱧᱚᱜᱼᱟ ᱟᱨ ᱤᱱᱟᱹ ᱯᱚᱨᱮ ᱵᱤᱞᱟᱛᱤ ᱠᱚᱹᱧ ᱜᱮᱫᱟ ᱟᱨ ᱵᱤᱞᱟᱛᱤ ᱠᱚᱧ ᱮᱢᱟᱜᱟᱜᱼᱟ ᱟᱨ ᱜᱷᱟᱱᱴᱟ ᱵᱟᱲᱟ ᱧᱚᱜ ᱟᱹᱧ ᱟᱨ ᱠᱟᱹᱤᱴᱡ ᱜᱟᱱ ᱫᱟᱜ ᱤᱧ ᱫᱩᱞ ᱟᱜᱼᱟ ᱠᱟᱹᱴᱤᱡ ᱨᱟᱥᱮ ᱧᱚᱜ ᱟᱹᱧ ᱟᱨ ᱟᱨ ᱠᱟᱹᱴᱤᱡ ᱤᱧ ᱦᱮᱰᱮᱡ ᱧᱚᱜ ᱦᱚᱪᱚᱣᱟᱜᱼᱟ ᱟᱨ ᱛᱟᱭᱚᱢ ᱫᱚᱧ ᱟᱬᱜᱚᱭᱟ ᱤᱱᱟᱹ ᱜᱮ